ᱤᱧ ᱱᱚᱝᱠᱟ ᱜᱮ ᱢᱤᱫᱴᱤᱡ ᱥᱟᱱᱛᱟᱲ ᱢᱟᱱᱮ ᱢᱤᱫᱴᱤᱡ ᱡᱟᱭᱜᱟ ᱨᱤᱧ ᱪᱟᱞᱟᱣ ᱞᱮᱱᱟ ᱚᱸᱰᱮ ᱨᱮᱱ ᱠᱤᱪᱷᱩ ᱥᱟᱱᱛᱟᱲ ᱢᱮᱱᱟᱜ ᱠᱚᱣᱟ ᱢᱮᱱᱠᱷᱟᱱ ᱚᱸᱰᱮ ᱠᱤᱪᱷᱩ ᱥᱟᱱᱛᱟᱲ ᱛᱮ ᱤᱱᱟᱹ ᱫᱷᱚᱨᱚᱢ ᱱᱤᱭᱟᱹᱜᱮ ᱨᱟᱯᱟᱪᱟᱜ ᱦᱩᱭᱩᱜ ᱠᱟᱱ ᱛᱟᱠᱚ ᱛᱟᱦᱮᱸᱜ ᱛᱚᱠᱷᱚᱱᱤᱧ ᱟᱸᱡᱚᱢ ᱠᱮᱫᱟ ᱡᱮ ᱟᱢ ᱫᱚ ᱱᱚᱣᱟ ᱫᱷᱚᱨᱚᱢ ᱤᱧ ᱫᱚ ᱱᱚᱣᱟ ᱫᱷᱚᱨᱚᱢ ᱚᱱᱠᱟᱱ ᱠᱟᱛᱷᱟ ᱛᱚᱠᱷᱚᱱ ᱟᱫᱚ ᱤᱧ ᱦᱚᱸᱧ ᱞᱟᱹᱭ ᱠᱮᱫᱟ ᱡᱮ ᱤᱧ ᱫᱚ ᱥᱟᱨᱱᱟ ᱫᱷᱚᱨᱚᱢ ᱨᱮᱱ ᱠᱟᱹᱱᱟᱹᱧ ᱛᱚᱠᱷᱚᱱ ᱤᱧ ᱫᱩᱧ ᱞᱟᱹᱭ ᱠᱮᱫᱟ ᱡᱮ ᱤᱧ ᱫᱚ ᱥᱟᱨᱱᱟ ᱫᱷᱚᱨᱚᱢ ᱨᱮᱱ ᱠᱟᱹᱱᱟᱹᱧ ᱱᱚᱝᱠᱟ ᱚᱝᱠᱟ ᱛᱟᱨᱯᱚᱨᱮ ᱫᱤᱭᱮ ᱩᱱᱠᱩ ᱠᱚ ᱞᱟᱹᱭᱫᱟ ᱦᱮᱸ ᱱᱚᱝᱠᱟ ᱚᱝᱠᱟ ᱦᱩᱭᱩᱜ ᱟᱫᱚ ᱤᱧ ᱫᱚᱹᱧ ᱞᱟᱹᱭ ᱠᱮᱫᱟ ᱟᱵᱚ ᱡᱩᱫᱤ ᱫᱷᱚᱨᱚᱢ ᱵᱚᱱ ᱧᱟᱢᱟ ᱥᱮ ᱢᱤᱫᱴᱤᱡ ᱫᱷᱚᱨᱚᱢ ᱛᱟᱦᱮᱱ ᱛᱟᱵᱳᱱᱟ ᱮᱸᱰᱮᱠᱷᱟᱱ ᱟᱵᱚ ᱡᱟᱦᱟᱸ ᱨᱮᱜᱮ ᱵᱚᱱ ᱪᱟᱞᱟᱜ ᱚᱸᱰᱮᱜᱮ ᱥᱮᱞᱮᱫᱚᱜᱼᱟ ᱥᱮ ᱡᱟᱦᱟᱱᱟᱜ ᱜᱮ ᱧᱟᱢ ᱫᱟᱲᱮᱭᱟᱜᱼᱟ ᱵᱚᱱ ᱟᱵᱚ ᱱᱤᱛᱚᱜ ᱱᱚᱣᱟ ᱯᱟᱹᱨᱥᱤ ᱥᱮ ᱫᱷᱚᱨᱚᱢ ᱵᱟᱹᱱᱩᱜ ᱛᱟᱵᱚᱱ ᱛᱮ ᱚᱱᱟ ᱠᱷᱟᱹᱛᱤᱨ ᱛᱮ ᱟᱵᱚ ᱵᱟᱵᱚᱱ ᱧᱟᱢ ᱫᱟᱲᱮᱭᱟᱜ ᱠᱟᱱᱟ ᱡᱟᱦᱟᱱᱟ ᱡᱤᱱᱤᱥ ᱠᱤᱱᱛᱩ ᱢᱮᱱᱠᱷᱟᱱ ᱫᱷᱚᱨᱚᱢ ᱛᱟᱦᱮᱱᱟ ᱤᱱᱟᱹᱠᱷᱟᱱᱟᱵᱚᱣᱟᱜ ᱱᱚᱣᱟ ᱞᱟᱦᱟᱱᱛᱤ ᱫᱟᱲᱮᱭᱟᱜᱼᱟ ᱥᱮ ᱱᱚᱣᱟ ᱯᱟᱲᱦᱟᱜ ᱠᱷᱚᱱᱟᱜ ᱥᱮ ᱡᱟᱦᱟᱱᱟᱜ ᱫᱷᱚᱨᱚᱢ ᱛᱟᱦᱮᱸ ᱞᱮᱱᱠᱷᱟᱱ ᱟᱹᱰᱤᱜᱮ ᱱᱟᱯᱟᱭᱚᱜᱼᱟ ᱡᱟᱦᱟᱱ ᱫᱷᱚᱨᱚᱢ ᱜᱮ ᱤᱧᱟᱹᱜ ᱥᱟᱨᱱᱟ ᱫᱷᱚᱨᱚᱢ ᱥᱮ ᱥᱟᱹᱨᱤ ᱫᱷᱚᱨᱚᱢ ᱡᱟᱦᱟᱱ ᱫᱷᱚᱨᱚᱢ ᱜᱮ ᱡᱟᱦᱟᱱᱟᱜ ᱢᱤᱫᱴᱤᱡ ᱫᱷᱚᱨᱚᱢ ᱛᱟᱦᱮᱸ ᱞᱮᱱᱠᱷᱟᱱ ᱡᱟᱦᱟᱸ ᱨᱮᱜᱮ ᱡᱳᱲᱳ ᱥᱮ ᱡᱟᱦᱟᱱᱟᱜ ᱮᱢ ᱧᱟᱢᱟ ᱟᱵᱚᱣᱟᱜ ᱫᱚ ᱫᱷᱚᱨᱚᱢ ᱫᱚ ᱴᱷᱤᱠ ᱚᱱᱟᱛᱮ ᱵᱟᱝ ᱵᱚᱱ ᱧᱟᱢ ᱫᱟᱲᱮᱭᱟᱜ ᱠᱟᱱᱟ ᱚᱱᱠᱟᱱᱟᱜ ᱠᱟᱛᱷᱟ ᱟᱵᱚ ᱫᱚ ᱫᱷᱚᱨᱚᱢ ᱠᱟᱱᱟᱵᱚᱱ ᱫᱷᱚᱨᱚᱢ ᱢᱮᱱᱟᱜ ᱛᱮᱜᱮ ᱟᱵᱚ ᱱᱚᱣᱟ ᱡᱮᱢᱚᱱ ᱚᱞᱚᱜ ᱯᱟᱲᱦᱟᱜ ᱫᱤᱠ ᱠᱷᱚᱱᱟᱜ ᱥᱮ ᱡᱟᱦᱟᱱᱟᱜ ᱜᱮ ᱞᱟᱦᱟᱱᱛᱤ ᱵᱟᱹᱱᱩᱜ ᱛᱟᱵᱚᱱᱟ ᱡᱚᱫᱤ ᱱᱚᱣᱟ ᱟᱵᱚ ᱱᱚᱣᱟ ᱥᱚᱝᱵᱤᱫᱷᱟᱱ ᱨᱮ ᱥᱮᱞᱮᱫᱚᱜᱼᱟ ᱱᱚᱣᱟ ᱫᱷᱚᱨᱚᱢ ᱥᱟᱹᱨᱤ ᱠᱤᱢᱵᱟ ᱥᱟᱨᱱᱟ ᱡᱟᱦᱟᱱᱟᱜ ᱜᱮ ᱟᱵᱚ ᱡᱟᱦᱟᱱᱟᱜ ᱜᱮ ᱪᱟᱹᱠᱨᱤ ᱠᱚᱥᱮ ᱠᱟᱹᱢᱤ ᱠᱚᱵᱚᱱ ᱧᱟᱢ ᱫᱟᱲᱮᱭᱟᱜᱼᱟ ᱱᱚᱣᱟ ᱡᱩᱫᱤ ᱟᱵᱚᱱᱟᱜ ᱥᱮᱞᱮᱫᱚᱜ ᱛᱟᱵᱚᱱᱟ ᱱᱚᱝᱠᱟᱱ ᱠᱟᱛᱷᱟ ᱱᱚᱣᱟ ᱠᱚ ᱡᱩᱫᱤ ᱥᱮᱞᱮᱫ ᱞᱮᱱᱠᱷᱟᱱ ᱟᱵᱚ ᱟᱹᱰᱤ ᱱᱟᱯᱟᱭ ᱛᱮᱵᱚᱱ ᱛᱟᱦᱮᱱᱟ ᱥᱮ ᱟᱵᱚᱱᱟᱜ ᱠᱟᱹᱢᱤ ᱠᱚᱦᱚᱸ ᱩᱥᱟᱹᱨᱟ ᱱᱚᱜᱚᱜᱼᱟ ᱠᱟᱹᱢᱤ ᱠᱚ ᱧᱟᱢ ᱞᱟᱹᱜᱤᱫ ᱛᱮ ᱟᱹᱰᱤᱱᱟ ᱩᱥᱟᱹᱨᱟ ᱱᱚᱜᱚᱜᱼᱟ